ᱟᱞᱮ ᱵᱟᱸᱠᱩᱲᱟ ᱦᱚᱱᱚᱛ ᱨᱮᱱᱟᱜ ᱠᱤᱪᱷᱩ ᱥᱟᱜᱟᱲᱚᱢ ᱨᱮᱱᱟᱜ ᱵᱤᱠᱚᱞᱯᱚ ᱫᱚ ᱦᱩᱭᱩᱜ ᱠᱟᱱᱟ ᱡᱮᱢᱚᱱ ᱴᱟᱣᱩᱱ ᱥᱮᱫ ᱥᱮ ᱵᱟᱡᱟᱨ ᱥᱮᱫ ᱠᱚᱨᱮ ᱫᱚ ᱴᱨᱟᱠᱴᱚᱨ ᱯᱤᱠᱟᱯ ᱵᱷᱮᱱ ᱦᱟᱹᱛᱤ ᱜᱟᱹᱲᱤ ᱤᱧᱡᱤᱱ ᱴᱨᱚᱞᱤ ᱮᱢᱟᱱ ᱠᱚ ᱥᱮ ᱟᱨ ᱟᱞᱮ ᱟᱛᱳ ᱴᱚᱞᱟ ᱥᱮ ᱵᱤᱨ ᱵᱷᱤᱛᱤᱨ ᱴᱚᱴᱷᱟ ᱠᱚᱨᱮ ᱫᱚ ᱫᱤᱯᱤᱞ ᱠᱟᱛᱮᱫ ᱵᱟᱸᱠ ᱛᱮ ᱜᱚᱜ ᱠᱟᱛᱮᱫ ᱠᱟᱰᱟ ᱜᱟᱹᱲᱤ ᱰᱟᱝᱨᱤ ᱜᱟᱹᱲᱤ ᱛᱮ ᱥᱟᱜᱟᱲᱚᱢ ᱠᱟᱛᱮᱫ ᱠᱚ ᱱᱚᱰᱮ ᱨᱮᱱ ᱦᱚᱲ ᱠᱚ ᱫᱤᱱᱟᱹᱢ ᱫᱤᱱ ᱡᱤᱭᱚᱱ ᱨᱮᱠᱚ ᱮᱥᱮᱨᱚᱜ ᱠᱟᱱᱟ ᱟᱨ ᱱᱚᱣᱟ ᱠᱚᱛᱮᱜᱮ ᱵᱟᱸᱠᱩᱲᱟ ᱦᱚᱱᱚᱛ ᱨᱮᱱ ᱦᱚᱲ ᱠᱚ ᱞᱟᱦᱟᱱᱛᱤ ᱨᱮᱠᱚ ᱮᱱᱮᱢ ᱠᱚ ᱫᱚᱦᱚᱭᱟ ᱥᱮ ᱫᱚᱦᱚᱭ ᱫᱟᱠᱚ